ᱫᱷᱟᱹᱨᱛᱤ ᱨᱮᱱᱟ ᱡᱷᱚᱛᱚ ᱠᱷᱚᱱ ᱢᱟᱨᱮ ᱱᱟᱜᱟᱢ ᱞᱮᱠᱟ ᱛᱮᱫᱚ ᱤᱧᱟᱹᱜ ᱢᱮᱱ ᱛᱮᱫᱚ ᱟᱵᱚ ᱥᱟᱱᱛᱟᱲ ᱠᱚ ᱡᱟᱦᱟᱸ ᱠᱚ ᱢᱟᱲᱟᱝ ᱠᱚ ᱵᱮᱨᱮᱫ ᱞᱮᱫ ᱵᱮᱱᱟᱣ ᱞᱮᱫ ᱚᱱᱟᱜᱮ ᱠᱟᱱᱟ ᱚᱱᱟ ᱡᱮ ᱡᱟᱦᱟᱸ ᱥᱤᱱᱫᱷᱩ ᱜᱟᱰᱟ ᱯᱷᱮᱰ ᱥᱮᱡᱛᱮ ᱛᱟᱦᱮᱸ ᱠᱟᱱᱟ ᱦᱚᱨᱚᱯᱯᱟ ᱟᱨ ᱢᱚᱦᱲᱮᱧᱡᱳᱫᱟᱲᱳ ᱥᱚᱵᱽᱵᱷᱚᱛᱟ ᱡᱟᱦᱟᱸ ᱠᱚ ᱢᱮᱛᱟᱜ ᱠᱟᱱᱟ ᱩᱲᱤᱭᱟᱹᱛᱮ ᱱᱤᱛᱳᱜ ᱚᱱᱟ ᱡᱟᱦᱟᱸ ᱛᱤᱱᱟᱹᱜ ᱜᱮ ᱠᱷᱚᱸᱫᱽᱨᱚᱱ ᱟᱠᱟᱱ ᱡᱟᱦᱟᱸ ᱛᱤᱱᱟᱹᱜ ᱪᱟᱭ ᱵᱷᱟᱨᱚᱛ ᱨᱮᱱ ᱦᱚᱲᱠᱚ ᱠᱷᱚᱸᱫᱽᱨᱚᱱ ᱟᱠᱟᱫ ᱪᱟᱭ ᱯᱷᱚᱨᱮᱱ ᱨᱮᱱ ᱦᱚᱲᱠᱚ ᱠᱷᱚᱸᱫᱽᱨᱚᱱ ᱟᱠᱟᱫ ᱚᱱᱟ ᱡᱷᱚᱛᱚᱜᱮ ᱟᱵᱚᱣᱟᱜ ᱛᱤ ᱛᱮᱜᱮ ᱵᱮᱱᱟᱣ ᱟᱠᱟᱱᱟ ᱢᱮᱱᱛᱮ ᱯᱟᱹᱛᱭᱟᱹᱣ ᱢᱮᱱᱟᱜᱼᱟ ᱯᱨᱚᱢᱟᱱ ᱢᱮᱱᱟᱜᱼᱟ ᱡᱷᱚᱛᱚ ᱜᱮᱠᱚ ᱚᱞ ᱛᱚᱞᱟᱠᱟᱜᱼᱟ ᱱᱚᱣᱟ ᱫᱚ ᱟᱹᱫᱤᱵᱟᱹᱥᱤ ᱠᱚᱣᱟᱜ ᱥᱟᱱᱛᱟᱲ ᱦᱚᱯᱚᱱ ᱠᱚᱣᱟᱜ ᱥᱚᱵᱽᱵᱷᱚᱛᱟ ᱨᱮᱱᱟᱜ ᱱᱚᱣᱟ ᱢᱟᱱᱮ ᱧᱮᱞ ᱦᱚᱪᱚ ᱡᱤᱱᱤᱥ ᱠᱟᱱᱟ ᱫᱨᱤᱥᱴᱟᱱᱛᱚ ᱠᱟᱱᱟ ᱡᱮ ᱥᱟᱱᱛᱟᱞ ᱠᱚ ᱥᱮ ᱟᱹᱫᱤᱵᱟᱹᱥᱤ ᱠᱚᱫᱚ ᱛᱤᱱᱟᱹᱜ ᱫᱤᱱ ᱢᱟᱲᱟᱝ ᱠᱷᱚᱱ ᱢᱟᱱᱮ ᱟᱠᱚ ᱢᱟᱱᱮ ᱥᱤᱭᱟᱱ ᱜᱮᱭᱟᱱ ᱥᱤᱠᱠᱷᱤᱛ ᱠᱚ ᱛᱟᱦᱮᱸ ᱞᱮᱱᱛᱮ ᱱᱚᱝᱠᱟᱱ ᱥᱤᱱᱫᱷᱩ ᱥᱚᱵᱽᱵᱷᱚᱛᱟ ᱦᱚᱨᱚᱯᱯᱟ ᱥᱚᱵᱽᱵᱷᱚᱛᱟ ᱞᱮᱠᱟᱱᱟᱜ ᱥᱚᱵᱽᱵᱷᱚᱛᱟ ᱠᱚ ᱵᱮᱱᱟᱣ ᱟᱠᱟᱫᱟ ᱡᱟᱦᱟᱸ ᱧᱮᱞ ᱠᱟᱛᱮᱫ ᱱᱤᱛᱳᱜ ᱚᱱᱟ ᱨᱮᱱᱟᱜ ᱚᱱᱩᱠᱚᱨᱚᱱ ᱧᱮᱞ ᱦᱚᱪᱚ ᱦᱩᱭᱩᱜ ᱠᱟᱱᱟ ᱚᱱᱟ ᱚᱲᱟᱜ ᱫᱩᱣᱟᱹᱨ ᱦᱚᱸ ᱚᱱᱠᱟ ᱵᱮᱱᱟᱣ ᱦᱩᱭᱩᱜ ᱠᱟᱱᱟ ᱪᱮᱫ ᱞᱮᱠᱟ ᱠᱚ ᱵᱮᱱᱟᱣ ᱞᱮᱫᱟ ᱪᱮᱫ ᱞᱮᱠᱟ ᱠᱚ ᱛᱟᱦᱮᱸ ᱞᱮᱱᱟ ᱩᱢᱩᱜ ᱚᱲᱟᱜ ᱡᱟᱦᱟᱸ ᱞᱮᱠᱟ ᱤᱥᱤᱱ ᱟᱨᱚ ᱚᱲᱟᱜ ᱠᱚ ᱛᱟᱦᱮᱸ ᱠᱟᱱᱟ ᱟᱨ ᱚᱠᱟᱞᱮᱠᱟ ᱞᱮᱠᱟ ᱠᱩᱞᱦᱤ ᱛᱟᱦᱮᱸ ᱠᱟᱱᱟ ᱚᱱᱟ ᱠᱚᱦᱚᱸ ᱚᱸᱰᱮᱱᱟᱜ ᱯᱨᱚᱢᱟᱱ ᱠᱟᱱᱟ ᱚᱱᱟᱜᱮ ᱡᱷᱚᱛᱚ ᱠᱷᱚᱱ ᱢᱟᱨᱮ ᱥᱚᱵᱽᱵᱷᱚᱛᱟ ᱟᱵᱚᱣᱟᱜ ᱥᱚᱵᱽᱵᱷᱚᱛᱟ ᱟᱵᱚᱣᱟᱜ